ᱱᱮᱛᱟᱨ ᱫᱚ ᱤᱥᱠᱩᱞ ᱡᱟᱹᱥᱛᱤᱭᱟᱠᱟᱱ ᱨᱮᱦᱚᱸ ᱥᱮ ᱚᱞᱚᱜ ᱯᱟᱲᱦᱟᱣ ᱠᱚ ᱵᱮᱥᱤᱭᱟᱠᱟᱱ ᱨᱮᱦᱚᱸ ᱥᱚᱨᱠᱟᱨ ᱪᱟᱠᱨᱤ ᱵᱟᱭ ᱮᱢ ᱫᱟᱲᱮᱭᱟᱜ ᱠᱟᱱᱟ ᱛᱚ ᱱᱟᱦᱟᱜ ᱡᱩᱜᱽ ᱨᱮ ᱥᱤᱠᱠᱷᱤᱛᱚ ᱜᱮ ᱟᱹᱰᱤ ᱵᱮᱥᱤ ᱢᱮᱱᱟᱜ ᱠᱚᱣᱟ ᱨᱟᱡᱽ ᱟᱹᱨᱤ ᱠᱚᱦᱚᱸ ᱠᱚ ᱵᱮᱥᱤᱭᱟᱠᱟᱱᱟ ᱛᱚ ᱥᱚᱨᱠᱟᱨ ᱮᱠᱷᱚᱱᱳ ᱯᱨᱚᱡᱳᱱᱛᱳ ᱪᱟᱠᱨᱤ ᱵᱟᱭ ᱮᱢ ᱫᱟᱲᱮᱭᱟᱠᱚ ᱠᱟᱱᱟ ᱥᱮ ᱤᱥᱠᱩᱞ ᱠᱚᱦᱚᱸ ᱠᱚᱞᱮᱡᱽ ᱠᱚᱦᱚᱸ ᱡᱟᱦᱟᱸᱭ ᱠᱚ ᱰᱤᱜᱽᱨᱤᱭᱟᱱ ᱦᱚᱲ ᱠᱚᱦᱚᱸ ᱥᱮ ᱦᱮᱱᱟᱜ ᱠᱚᱣᱟ ᱩᱱᱠᱩ ᱦᱚᱸ ᱮᱠᱷᱚᱱᱳ ᱪᱟᱠᱨᱤ ᱵᱟᱭ ᱮᱢᱟ ᱠᱚ ᱠᱟᱱᱟ ᱟᱨᱦᱚᱸ ᱨᱟᱡᱽ ᱟᱹᱨᱤ ᱠᱚᱦᱚᱸ ᱱᱤᱛᱳᱝ ᱫᱚ ᱯᱩᱭᱥᱟᱹ ᱠᱚ ᱠᱷᱚᱡᱚᱜ ᱠᱟᱱᱟ ᱡᱟᱛᱮ ᱡᱮᱢᱚᱱ ᱠᱚ ᱞᱟᱹᱭᱮᱫᱼᱟ ᱚᱠᱟᱨᱮ ᱪᱟᱠᱨᱤ ᱥᱚᱨᱠᱟᱨᱮ ᱞᱟᱹᱭᱮᱫᱼᱟ ᱚᱸᱰᱮ ᱜᱮᱠᱚ ᱞᱟᱹᱭ ᱮᱫᱟ ᱮᱠ ᱞᱟᱠᱷ ᱰᱮᱲ ᱞᱟᱠᱷ ᱫᱩ ᱞᱟᱠᱷ ᱮᱢᱚᱜ ᱯᱮ ᱛᱚᱵᱮ ᱪᱟᱠᱨᱤᱞᱮ ᱮᱢᱟᱯᱮᱭᱟ ᱠᱤᱱᱛᱩ ᱱᱚᱣᱟ ᱫᱚ ᱠᱟᱛᱷᱟ ᱫᱚ ᱵᱟᱝ ᱠᱟᱱᱟ ᱡᱟᱛᱮ ᱪᱟᱠᱨᱤ ᱠᱚ ᱧᱟᱢ ᱢᱟ ᱱᱚᱣᱟ ᱨᱮᱱᱟ ᱥᱩᱡᱳᱜᱽ ᱥᱩᱵᱤᱫᱷᱟ ᱡᱮᱢᱚᱱᱮ ᱮᱢ ᱢᱟ